ᱵᱟᱡᱟᱨ ᱨᱮᱫᱚ ᱯᱷᱩᱴᱵᱚᱞ ᱦᱚᱸᱠᱤ ᱟᱨ ᱚᱲᱟᱜ ᱨᱮ ᱵᱚᱞᱚ ᱠᱟᱛᱮᱜ ᱜᱮ ᱢᱳᱵᱟᱭᱤᱞ ᱠᱚᱠᱚ ᱧᱮᱞ ᱵᱟᱲᱟᱭᱟ ᱮᱢᱚᱱᱠᱤ ᱠᱷᱮᱞᱳᱜ ᱨᱮᱭᱟᱜ ᱡᱟᱭᱜᱟ ᱜᱮ ᱵᱟᱹᱱᱩᱜᱼᱟ ᱵᱟᱡᱟᱨ ᱨᱮᱢᱟ ᱚᱲᱟᱜ ᱛᱮᱜᱮ ᱠᱚ ᱯᱮᱨᱮᱡ ᱟᱠᱟᱫᱟ ᱟᱨ ᱞᱟᱹᱴᱩ ᱦᱚᱲ ᱠᱚᱫᱚ ᱥᱮᱛᱟᱜ ᱠᱚ ᱵᱮᱭᱟᱢ ᱵᱟᱲᱟᱭᱟ ᱤᱱᱟᱹᱜᱮ ᱟᱨ ᱵᱟᱡᱟᱨ ᱨᱮᱫᱚ ᱤᱱᱟᱹ ᱪᱷᱟᱲᱟ ᱟᱨ ᱪᱮᱫᱦᱚᱸ ᱠᱷᱮᱞᱚᱜ ᱨᱮᱱᱟᱜ ᱡᱟᱭᱜᱟ ᱜᱮ ᱵᱟᱹᱱᱩᱜᱼᱟ ᱟᱨ ᱟᱹᱛᱩ ᱫᱤᱥᱚᱢ ᱨᱮᱫᱚ ᱚᱱᱮᱠ ᱨᱚᱠᱚᱢ ᱠᱷᱮᱞ ᱠᱷᱮᱞ ᱢᱮᱱᱟᱜᱼᱟ ᱡᱮᱢᱚᱱ ᱜᱤᱫᱟᱹᱨ ᱠᱚᱠᱚ ᱠᱷᱮᱞᱟ ᱪᱷᱟᱲ ᱠᱤᱛ ᱠᱤᱛ ᱟᱨ ᱥᱤᱛᱟᱹᱪᱩᱨᱤ ᱟᱨ ᱟᱠᱷᱲᱟ ᱜᱩᱰᱩ ᱯᱷᱩᱴᱵᱚᱞ ᱠᱨᱤᱠᱮᱴ ᱵᱚᱞ ᱦᱚᱸᱠᱤ ᱦᱚᱸᱠᱤ ᱥᱤᱛᱟᱹ ᱪᱩᱨᱤ ᱚᱱᱮᱠ ᱨᱚᱠᱚᱢ ᱜᱮ ᱟᱫᱚ ᱠᱷᱮᱞ ᱢᱮᱱᱟᱜᱼᱟ ᱟᱨ ᱠᱷᱮᱞᱳᱜ ᱞᱮᱠᱟᱱ ᱠᱷᱩᱞᱟ ᱢᱟᱞᱟ ᱡᱟᱭᱜᱟ ᱦᱚᱸ ᱢᱮᱱᱟᱜᱼᱟ